ᱤᱧᱟᱹᱜ ᱵᱮᱱᱟᱣ ᱡᱚᱢᱟᱜ ᱡᱟᱦᱟᱞᱮᱠᱟ ᱜᱩᱲ ᱠᱤᱴᱷᱟᱹ ᱦᱩᱭᱮᱱ ᱯᱟᱛᱲᱟ ᱯᱤᱴᱷᱟᱹ ᱦᱩᱭᱮᱱ ᱵᱟᱝᱟ ᱞᱮᱴᱚ ᱦᱩᱭᱮᱱ ᱫᱟᱠᱟ ᱩᱛᱩ ᱡᱟᱦᱟᱱᱟᱜ ᱜᱮ ᱤᱧᱤᱧ ᱤᱥᱤᱱᱟ ᱚᱱᱟᱜᱮ ᱡᱚᱛᱚ ᱦᱚᱲ ᱠᱚ ᱠᱩᱥᱤᱭᱟᱜᱼᱟ ᱮᱴᱟᱜ ᱦᱚᱲ ᱦᱚᱸᱠᱚ ᱠᱩᱥᱤᱭᱟᱜ ᱜᱮᱭᱟ ᱟᱨ ᱟᱞᱮ ᱚᱲᱟᱜ ᱦᱚᱲ ᱦᱚᱸᱠᱚ ᱠᱩᱥᱤᱭᱟᱜ ᱜᱮᱭᱟ ᱟᱨ ᱵᱮᱥᱮᱢ ᱤᱥᱤᱱ ᱠᱷᱟᱱ ᱫᱚ ᱚᱱᱟ ᱜᱮᱠᱚ ᱠᱩᱥᱤᱭᱟᱜᱼᱟ ᱪᱮᱠᱟᱛᱮ ᱤᱥᱤᱱ ᱫᱚ ᱵᱮᱥ ᱜᱮᱢ ᱤᱥᱤᱱ ᱞᱮ ᱮᱱᱟᱝ ᱜᱮ ᱦᱚᱲ ᱦᱚᱸᱠᱚ ᱠᱩᱥᱤᱭᱟᱜ ᱜᱮᱭᱟ ᱞᱮᱴᱚ ᱯᱤᱴᱷᱟᱹᱢ ᱤᱥᱤᱱ ᱟᱱᱟᱝ ᱜᱮ ᱚᱲᱟᱜ ᱦᱚᱲ ᱦᱚᱸᱭ ᱠᱩᱥᱤᱭᱟᱜᱼᱟ ᱟᱨ ᱟᱢᱤᱡ ᱡᱟᱶᱟᱭ ᱦᱚᱲ ᱦᱚᱸᱭ ᱠᱩᱥᱤᱭᱟᱜᱼᱟ ᱟᱢᱟᱜ ᱚᱲᱟᱜ ᱨᱮᱢ ᱠᱩᱥᱤ ᱚᱪᱚ ᱞᱮᱠᱚ ᱠᱷᱟᱱ ᱡᱚᱢᱟᱜ ᱵᱮᱱᱟᱣ ᱨᱮ ᱵᱟᱝ ᱯᱤᱴᱷᱟᱹ ᱵᱮᱱᱟᱣ ᱪᱮ ᱚᱱᱠᱟᱜᱮ ᱟᱹᱰᱤᱜᱟᱱ ᱫᱟᱠᱟ ᱩᱛᱩ ᱵᱮᱱᱟᱣ ᱨᱮ ᱤᱥᱤᱱ ᱨᱮ ᱚᱱᱟᱜᱮ ᱟᱹᱰᱤ ᱞᱮᱠᱟ ᱛᱮᱢ ᱤᱥᱤᱱ ᱵᱟᱥᱟᱝᱼᱟ ᱫᱟᱠᱟ ᱩᱛᱩ ᱡᱚᱢᱟᱜ ᱞᱟᱹᱰᱩ ᱯᱤᱴᱷᱟᱹ ᱢᱤᱴᱷᱟᱹᱭ ᱡᱮᱛᱮᱱᱟᱜ ᱜᱮᱢ ᱤᱥᱤᱱᱟ ᱚᱱᱟ ᱠᱚᱜᱮᱠᱚ ᱠᱩᱥᱤᱭᱟᱜᱼᱟ ᱟᱨ ᱤᱧ ᱦᱚᱸ ᱦᱚᱲᱤᱧ ᱠᱩᱥᱤ ᱦᱚᱪᱚ ᱠᱚᱣᱟ